ᱤᱧᱟᱹᱜ ᱵᱤᱨᱫᱟᱹᱜᱟᱲ ᱨᱮᱫᱚ ᱵᱤᱸᱫᱩᱼᱪᱟᱸᱫᱟᱱ ᱯᱚᱛᱚᱵᱽ ᱢᱩᱨᱟᱹᱭ ᱢᱮᱱᱟᱜ ᱠᱟᱜᱼᱟ ᱟᱨ ᱤᱧ ᱡᱟᱦᱟᱸ ᱜᱤᱫᱽᱨᱟᱹ ᱨᱮ ᱡᱟᱦᱟᱸ ᱯᱚᱛᱚᱵᱽ ᱢᱩᱨᱟᱹᱭ ᱛᱟᱦᱮᱸ ᱠᱟᱱᱟ ᱚᱱᱟᱫᱚ ᱦᱮᱸ ᱥᱤᱫᱩᱼᱠᱟᱹᱱᱩ ᱯᱚᱛᱚᱵᱽ ᱢᱩᱨᱟᱹᱭ ᱟᱨ ᱚᱱᱟ ᱯᱚᱛᱚᱵᱽ ᱢᱩᱨᱟᱹᱭ ᱨᱮ ᱟᱢᱫᱟ ᱞᱮᱠᱟᱱᱟᱜ ᱯᱚᱛᱚᱵᱽ ᱠᱚ ᱛᱟᱦᱮᱸ ᱠᱟᱱᱛᱮ ᱵᱟᱹᱲᱛᱤ ᱠᱟᱛᱮᱫ ᱫᱚ ᱥᱟᱶᱦᱮᱫ ᱥᱟᱶ ᱟᱨ ᱡᱚᱱᱚᱲᱟᱣ ᱯᱚᱛᱚᱵᱽ ᱠᱚᱜᱮ ᱛᱟᱦᱮᱸ ᱠᱟᱱᱟ ᱥᱟᱶᱦᱮᱫ ᱯᱚᱛᱚᱵᱽ ᱟᱨ ᱮᱞᱠᱷᱟ ᱯᱚᱛᱚᱵᱽ ᱨᱚᱱᱚᱲ ᱯᱚᱛᱚᱵᱽ ᱚᱱᱟ ᱥᱟᱶᱛᱮ ᱠᱟᱹᱦᱱᱤ ᱠᱚ ᱚᱱᱚᱬᱦᱮ ᱠᱚ ᱵᱤᱱᱛᱤ ᱵᱟᱸᱠᱷᱮᱲ ᱠᱩᱫᱩᱢ ᱱᱚᱝᱠᱟᱱᱟᱜ ᱯᱚᱛᱚᱵᱽ ᱠᱚ ᱛᱟᱦᱮᱸ ᱠᱟᱱᱟ ᱚᱱᱟ ᱥᱟᱶᱛᱮ ᱱᱤᱛᱜᱟᱜ ᱚᱠᱛᱚ ᱨᱮ ᱡᱟᱦᱟᱸ ᱜᱤᱫᱽᱨᱟᱹ ᱵᱟᱹᱣᱞᱤ ᱥᱮᱨᱮᱧ ᱟᱨ ᱚᱱᱠᱟᱱᱟᱜ ᱯᱚᱛᱚᱵᱽ ᱠᱚ ᱢᱮᱱᱟᱜ ᱠᱟᱜᱼᱟ ᱟᱫᱚ ᱤᱧ ᱜᱤᱫᱽᱨᱟᱹ ᱚᱠᱛᱚ ᱨᱮ ᱡᱟᱦᱟᱸ ᱯᱚᱛᱚᱵᱽ ᱠᱚᱧ ᱯᱟᱲᱦᱟᱣ ᱞᱮᱜᱼᱟ ᱚᱱᱟ ᱠᱚᱫᱚ ᱦᱩᱭᱩᱜ ᱠᱟᱱᱟ ᱢᱤᱨᱩ ᱟᱲᱟᱝ ᱟᱨ ᱜᱤᱫᱽᱨᱟᱹ ᱵᱟᱹᱣᱞᱤ ᱚᱞ ᱪᱮᱢᱮᱫ ᱚᱱᱟ ᱥᱟᱶᱛᱮ ᱮᱱᱮᱡ ᱟᱵᱚ ᱥᱮᱨᱮᱧ ᱟᱵᱚ ᱫᱮᱞᱟ ᱵᱚᱱ ᱥᱮᱱᱚᱜᱼᱟ ᱤᱛᱩᱱ ᱟᱥᱲᱟ ᱱᱚᱝᱠᱟᱱᱟᱜ ᱥᱟᱶᱛᱮ ᱟᱹᱰᱤᱜᱟᱱ ᱦᱩᱰᱤᱧ ᱢᱟᱪᱷᱟ ᱥᱮᱨᱮᱧ ᱯᱚᱛᱚᱵᱽ ᱠᱚ ᱛᱟᱦᱮᱸ ᱠᱟᱱᱟ ᱱᱚᱣᱟ ᱯᱚᱛᱚᱵᱽ ᱨᱮ ᱱᱚᱣᱟ ᱯᱚᱛᱚᱵᱽ ᱯᱟᱲᱦᱟᱣ ᱠᱟᱛᱮᱫ ᱟᱹᱰᱤ ᱟᱭᱢᱟ ᱟᱹᱰᱤ ᱠᱩᱥᱤ ᱟᱨ ᱨᱟᱹᱥᱠᱟᱹ ᱜᱮ ᱟᱹᱭᱠᱟᱹᱜ ᱠᱟᱱ ᱛᱟᱦᱮᱱ